ᱦᱮᱞᱳ

ᱦᱳᱭ ᱢᱮᱱᱢᱮ ᱦᱳᱭ ᱡᱟᱦᱟᱸᱭ ᱡᱟᱦᱟᱸ ᱞᱮᱠᱟ ᱡᱚᱛᱚᱞᱮᱠᱟᱱ ᱟᱹᱞᱤᱧ ᱫᱚ ᱟᱹᱰᱤ ᱢᱟᱨᱟᱝ ᱰᱚᱠᱴᱚᱨ ᱠᱟᱱᱟᱹᱧ ᱛᱚᱵᱮ ᱡᱚᱛᱚᱞᱮᱠᱟᱱ ᱨᱩᱜᱤ ᱜᱤᱧ ᱧᱮᱞ ᱠᱚᱣᱟᱧ ᱡᱟᱦᱟᱸ ᱱᱟᱜ ᱚᱥᱩᱵᱤᱫᱟ ᱢᱮᱱᱟᱜᱼᱟ ᱦᱳᱭ ᱵᱟᱝᱼᱟ ᱚᱱᱠᱟ ᱜᱮ ᱰᱮᱴᱤᱧ ᱤᱭᱟᱹ ᱟᱠᱟᱜᱼᱟ ᱡᱮ ᱨᱟ ᱪᱤ ᱨᱮ ᱚᱸᱰᱮ ᱴᱟᱭᱤᱢ ᱢᱮᱱᱟᱜᱼᱟ ᱰᱮᱹᱴ ᱢᱮᱱᱟᱜᱼᱟ ᱚᱸᱰᱮ ᱢᱤᱫ ᱫᱤᱱ ᱟᱨᱚ ᱚᱱᱛᱮ ᱜᱷᱟᱴᱥᱤᱞᱟᱹ ᱨᱮ ᱟᱨ ᱢᱤᱫᱴᱮᱱ ᱪᱮᱢᱵᱟᱨ ᱢᱮᱱᱟᱜᱼᱟ ᱚᱸᱰᱮ ᱢᱤᱫ ᱫᱤᱱ ᱛᱟᱦᱮᱸ ᱱᱟᱹᱧ ᱡᱟᱢᱥᱮᱫᱽᱯᱩᱨ ᱨᱮ ᱢᱮᱱᱟᱜᱼᱟ ᱚᱸᱰᱮ ᱦᱚᱸ ᱢᱤᱫ ᱫᱤᱱ ᱛᱟᱦᱮᱸ ᱱᱟᱹᱧ ᱚᱱᱠᱟ ᱤᱧ ᱫᱚ ᱢᱟᱱᱮ ᱥᱟᱨᱟᱠᱷᱚᱱ ᱜᱮ ᱤᱧ ᱫᱚ ᱥᱟᱨᱟᱠᱷᱚᱱ ᱜᱮ ᱢᱟᱱᱮ ᱫᱩᱲᱩᱵ ᱠᱚᱜᱼᱤᱧ ᱪᱮᱫᱟᱜ ᱥᱮ ᱯᱮᱥᱮᱱᱴ ᱠᱚ ᱦᱤᱡᱩᱜᱼᱟᱠᱚ ᱛᱚᱵᱮᱠᱷᱟᱱ ᱤᱧᱟᱹᱜ ᱫᱚ ᱪᱷᱩᱴᱤ ᱫᱚ ᱵᱟᱹᱱᱩᱜᱼᱟ ᱟᱨᱦᱚᱸ ᱚᱱᱠᱟ ᱜᱮ ᱢᱮᱱᱟᱜ ᱠᱚᱣᱟ ᱥᱮ ᱛᱚᱵᱮ ᱠᱷᱟᱱ ᱩᱱᱠᱩ ᱠᱚᱦᱚᱸ ᱠᱚ ᱛᱟᱦᱮᱱ ᱜᱮᱭᱟ ᱛᱚᱵᱮ ᱡᱚᱛᱚ ᱠᱷᱚᱱ ᱥᱮᱬᱟ ᱰᱚᱠᱴᱚᱨ ᱫᱚ ᱤᱧ ᱠᱟᱱ ᱜᱤᱭᱟᱹᱧ ᱟᱪᱪᱷᱟ ᱴᱷᱤᱠ ᱜᱮᱭᱟ ᱦᱤᱡᱩᱜ ᱯᱮ ᱱᱟᱜ ᱦᱳᱭ ᱦᱳᱭ ᱦᱳᱭ ᱦᱳᱭ

ᱦᱳᱭ ᱢᱟ